ᱥᱟᱹᱨᱟᱹᱭᱠᱮᱞᱟ ᱨᱟᱡᱟ ᱵᱟᱨᱮᱛᱮ ᱟᱹᱰᱤᱜᱟᱱ ᱠᱟᱛᱷᱟᱧ ᱟᱡᱚᱢ ᱠᱟᱜᱼᱟ ᱟᱨ ᱱᱚᱜᱼᱚᱭ ᱱᱩᱠᱤᱱ ᱨᱟᱡᱟ ᱥᱟᱞᱟᱜ ᱞᱟᱹᱲᱦᱟᱹᱭ ᱞᱟᱹᱜᱤᱫ ᱛᱮ ᱰᱤᱵᱟᱹᱼᱠᱤᱥᱩᱱ ᱛᱟᱹᱠᱤᱱ ᱠᱤᱱ ᱞᱟᱹᱲᱦᱟᱹᱭ ᱞᱮᱫ ᱛᱟᱦᱮᱱᱟ ᱱᱩᱠᱤᱱ ᱨᱟᱡᱟ ᱥᱟᱶᱛᱮ ᱰᱤᱵᱟᱹ ᱠᱤᱥᱩᱱ ᱫᱚ ᱢᱟᱢᱚ ᱦᱟᱛᱚᱢ ᱦᱚᱯᱚᱱ ᱠᱤᱱ ᱛᱟᱦᱮᱸ ᱠᱟᱱᱟ ᱱᱩᱠᱤᱱ ᱫᱚ ᱱᱩᱠᱤᱱᱟᱜ ᱟᱹᱛᱩ ᱫᱚ ᱦᱩᱭᱩᱜ ᱠᱟᱱᱟ ᱰᱤᱵᱟᱹᱰᱤ ᱢᱟᱛᱠᱚᱢ ᱵᱮᱰᱟ ᱟᱨ ᱠᱤᱥᱩᱱ ᱫᱚ ᱜᱳᱵᱤᱱ ᱜᱳᱵᱤᱱᱯᱩᱨ ᱟᱹᱛᱩ ᱨᱤᱱᱤᱡ ᱛᱟᱦᱮᱸ ᱠᱟᱱᱟᱭ ᱱᱩᱠᱤᱱ ᱫᱚ ᱥᱟᱹᱨᱟᱹᱭᱠᱮᱞᱟ ᱨᱟᱡᱟ ᱡᱟᱦᱟᱱᱟᱜ ᱵᱟᱹᱲᱤᱡ ᱱᱟᱦᱟᱪᱟᱨᱮ ᱠᱟᱹᱢᱤᱭᱟ ᱱᱚᱣᱟ ᱴᱚᱴᱷᱟᱨᱮᱱ ᱦᱚᱲ ᱠᱚ ᱥᱟᱶ ᱱᱩᱠᱤᱱ ᱰᱤᱵᱟᱹᱼᱠᱤᱥᱩᱱ ᱛᱟᱠᱤᱱ ᱵᱟᱹᱠᱤᱱ ᱧᱮᱞ ᱥᱟᱦᱟᱣ ᱫᱟᱲᱮᱭᱟᱜ ᱛᱟᱦᱮᱸᱫᱼᱟ ᱚᱱᱟᱛᱮ ᱱᱩᱠᱤᱱ ᱫᱚ ᱥᱟᱹᱨᱟᱹᱭᱠᱮᱞᱟ ᱨᱟᱡᱟ ᱫᱚ ᱥᱟᱶᱠᱤᱱ ᱞᱟᱹᱲᱦᱟᱹᱭ ᱞᱮᱱ ᱛᱟᱦᱮᱸᱫ ᱱᱩᱠᱤᱱ ᱫᱚ ᱰᱟᱸᱫᱳ ᱵᱩᱨᱩ ᱠᱷᱚᱱ ᱠᱤᱱ ᱟᱜᱼᱥᱟᱨ ᱠᱤᱱ ᱛᱩᱧ ᱛᱟᱦᱮᱱᱟ ᱱᱚᱣᱟ ᱠᱟᱹᱦᱱᱤ ᱫᱚ ᱤᱧ ᱦᱚᱯᱚᱱ ᱦᱚᱯᱚᱱ ᱠᱷᱚᱱᱤᱧ ᱟᱡᱚᱢ ᱞᱮᱫ ᱛᱟᱦᱮᱸᱫᱼᱟ ᱟᱨ ᱱᱚᱣᱟ ᱠᱷᱟᱹᱛᱤᱨ ᱜᱮ ᱤᱧᱤᱧ ᱢᱩᱦᱤᱛ ᱞᱮᱱᱟ ᱠᱤ ᱱᱩᱠᱤᱱ ᱫᱚ ᱟᱞᱮ ᱟᱹᱛᱩ ᱥᱩᱨ ᱨᱤᱱ ᱵᱚᱸᱜᱟ ᱞᱮᱠᱟᱱ ᱦᱚᱲᱠᱤᱱ ᱛᱟᱦᱮᱸ ᱠᱟᱱᱟ